ᱚᱱᱠᱟᱱ ᱵᱮᱲᱟ ᱨᱮ ᱤᱧ ᱟᱹᱰᱤ ᱵᱟᱨᱦᱮ ᱠᱚᱨᱮ ᱦᱚᱸ ᱢᱚᱡᱽ ᱵᱟᱹᱧ ᱟᱹᱭᱠᱟᱹᱣᱟ ᱟᱫᱚ ᱚᱲᱟᱜ ᱨᱮᱜᱮ ᱢᱚᱡᱤᱧ ᱟᱹᱭᱠᱟᱹᱣᱟ ᱟᱨ ᱚᱲᱟᱜ ᱨᱮ ᱦᱮᱡ ᱠᱟᱛᱮᱫ ᱵᱟᱨᱭᱟ ᱢᱟᱹᱭ ᱛᱟᱹᱠᱤᱱ ᱢᱮᱱᱟᱜ ᱠᱤᱱᱟᱹ ᱟᱫᱚ ᱤᱧ ᱦᱮᱡᱞᱮᱱ ᱠᱷᱟᱱ ᱦᱟᱱᱟ ᱱᱟᱣᱟᱠᱤᱱ ᱠᱩᱞᱤᱭᱤᱧᱟᱹ ᱵᱟᱨᱤᱠ ᱢᱟᱱᱮ ᱤᱧᱟᱹᱜ ᱢᱚᱱ ᱠᱚᱦᱚᱸ ᱢᱚᱡᱽ ᱵᱟᱝ ᱛᱟᱦᱮᱸᱞᱮᱱ ᱨᱮᱦᱚᱸ ᱪᱮᱫ ᱠᱚᱪᱚᱠᱤᱱ ᱠᱩᱞᱤᱭᱤᱧᱟᱹ ᱦᱚᱦᱚᱣᱟᱹᱧᱟᱹᱠᱤᱱ ᱡᱟᱜᱮᱠᱤᱱ ᱥᱮᱨᱮᱧᱟ ᱟᱹᱣᱲᱤᱼᱥᱟᱹᱣᱲᱤ ᱤᱱᱟᱹ ᱛᱮᱜᱮ ᱯᱷᱤᱨ ᱢᱚᱡᱤᱧ ᱟᱹᱭᱠᱟᱹᱣᱟ ᱤᱧ ᱫᱚ ᱟᱫᱚ ᱚᱱᱟ ᱡᱟᱼᱜᱮ ᱥᱮᱨᱮᱧ ᱠᱤᱱ ᱪᱮᱫ ᱵᱟᱲᱟᱣ ᱠᱟᱜᱼᱟ ᱚᱱᱟ ᱜᱮ ᱛᱚᱯᱟᱜᱼᱛᱚᱯᱟᱜ ᱚᱠᱟ ᱫᱚᱠᱤᱱ ᱦᱤᱲᱤᱧᱟ ᱚᱠᱟ ᱫᱚ ᱟᱹᱠᱤᱱ ᱛᱮᱜᱮᱠᱤᱱ ᱞᱟᱹᱭ ᱡᱚᱝᱚᱜᱼᱟ ᱚᱱᱟᱛᱮᱜᱮ ᱯᱷᱮᱨ ᱵᱟᱹᱭ ᱵᱟᱹᱭ ᱛᱮ ᱯᱷᱮᱨ ᱢᱚᱡᱤᱧ ᱟᱹᱭᱠᱟᱹᱣᱟ ᱩᱱᱠᱩ ᱠᱚ ᱥᱚᱸᱜᱮᱧ ᱛᱟᱦᱮᱸᱞᱮᱱ ᱠᱷᱟᱱ ᱚᱱᱟ ᱤᱧᱟᱹᱜ ᱡᱟᱦᱟᱸ ᱫᱚ ᱵᱟᱹᱲᱤᱡ ᱢᱚᱱ ᱟᱨᱠᱤ ᱵᱟᱹᱭ ᱵᱟᱹᱭ ᱛᱮ ᱢᱚᱡᱚᱜᱚᱜ ᱛᱤᱧᱟᱹ ᱢᱟᱱᱮ ᱚᱲᱟᱜ ᱨᱮ ᱡᱚᱛᱚ ᱦᱚᱲ ᱞᱮ ᱛᱟᱦᱮᱸᱞᱮᱱ ᱠᱷᱟᱱ ᱦᱟᱸᱜ ᱵᱟᱹᱭ ᱵᱟᱹᱭ ᱛᱮ ᱟᱨᱠᱤ ᱢᱟᱱᱮ ᱟᱹᱰᱤ ᱠᱩᱴᱷᱤᱱᱟᱜ ᱤᱭᱟᱹ ᱨᱮᱦᱚᱸ ᱢᱚᱱ ᱨᱮᱦᱚᱸ ᱢᱟᱱᱮ ᱵᱟᱹᱭ ᱵᱟᱹᱭ ᱛᱮ ᱱᱟᱯᱟᱭ ᱥᱮᱫ ᱦᱤᱡᱩᱜᱚᱜ ᱛᱤᱧᱟᱹ ᱟᱫᱚ ᱚᱱᱮ ᱚᱱᱠᱟ ᱛᱮᱜᱮ ᱢᱚᱡᱤᱧ ᱵᱩᱡᱷᱟᱹᱣᱟ ᱛᱟᱯᱚᱨᱮ ᱡᱚᱠᱷᱚᱱ ᱤᱧ ᱢᱚᱛᱚᱧ ᱛᱟᱦᱮᱸᱞᱮᱱ ᱠᱷᱟᱱ ᱢᱟ ᱟᱨᱚ ᱵᱟᱹᱲᱤᱡ ᱜᱤᱧ ᱵᱩᱡᱷᱟᱹᱣ ᱢᱮᱱᱠᱷᱟᱱ ᱢᱟᱱᱮ ᱡᱟᱦᱟᱸᱭ ᱚᱱᱠᱟ ᱵᱚᱱᱫᱷᱩ ᱠᱚ ᱥᱟᱞᱟᱜ ᱦᱚᱸ ᱢᱤᱫᱼᱵᱟᱨ ᱯᱷᱳᱱ ᱞᱮᱠᱷᱟᱱ ᱤᱧ ᱱᱟᱯᱟᱭ ᱜᱤᱧ ᱵᱩᱡᱷᱟᱹᱣᱟ ᱢᱮᱱᱠᱷᱟᱱ ᱚᱱᱟ ᱠᱷᱚᱱ ᱦᱚᱸ ᱰᱷᱮᱨ ᱚᱲᱟᱜ ᱨᱤᱧ ᱦᱮᱡ ᱞᱮᱱᱠᱷᱟᱱ ᱜᱤᱫᱽᱨᱟᱹ ᱠᱚ ᱥᱚᱸᱜᱮ ᱦᱟᱸᱜ ᱨᱚᱲ ᱞᱟᱸᱫᱟ ᱞᱮᱠᱷᱟᱱ ᱜᱮ ᱵᱟᱹᱭ ᱵᱟᱹᱭ ᱛᱮ ᱠᱤᱱᱛᱩ ᱴᱷᱤᱠᱤᱧ ᱵᱩᱡᱷᱟᱹᱣᱟ